ᱮᱭᱟᱭ ᱢᱟᱜᱽ ᱢᱤᱫ ᱜᱮᱞ ᱵᱟᱨ ᱯᱷᱟᱹᱜᱩᱱ ᱢᱤᱫ ᱜᱮᱞ ᱯᱩᱱ ᱪᱟᱹᱛ ᱵᱟᱨ ᱜᱮᱞ ᱵᱟᱹᱭᱥᱟᱹᱠᱷ ᱵᱟᱨᱜᱮᱞ ᱯᱩᱱ ᱡᱷᱮᱸᱴ ᱯᱮ ᱜᱮᱞ ᱟᱥᱟᱲ ᱵᱟᱨᱜᱮᱞ ᱛᱩᱨᱩᱭ ᱥᱨᱟᱵᱚᱱ